ᱵᱟᱨ ᱵᱚᱪᱷᱚᱨ ᱞᱟᱦᱟᱨᱮ ᱤᱧ ᱫᱚ ᱰᱟᱹᱝᱜᱽᱣᱟᱹ ᱨᱮᱜᱮ ᱱᱟᱭᱠᱮ ᱫᱚᱠᱚ ᱥᱟᱵ ᱠᱟᱫᱤᱧᱟ ᱪᱮᱫᱟᱜ ᱥᱮ ᱟᱞᱮ ᱡᱚᱠᱷᱚᱱ ᱟᱛᱳ ᱢᱚᱬᱮ ᱦᱚᱲᱞᱮ ᱯᱟᱞᱴᱟᱣ ᱮᱫ ᱠᱚᱣᱟ ᱩᱱ ᱚᱠᱛᱚ ᱴᱷᱮᱸᱜᱟ ᱛᱮ ᱤᱧ ᱫᱚ ᱰᱟᱹᱝᱜᱽᱣᱟᱹ ᱨᱮᱜᱮ ᱱᱟᱭᱠᱮ ᱫᱚᱠᱚ ᱥᱟᱵ ᱠᱟᱫᱤᱧᱟ ᱟᱫᱚ ᱱᱚᱜᱼᱚᱭ ᱦᱟᱜ ᱱᱤᱭᱟᱹ ᱞᱟᱜᱟᱫ ᱱᱟᱦᱟᱜ ᱵᱟᱨ ᱵᱚᱪᱷᱚᱨ ᱦᱟᱸᱜ ᱵᱟᱦᱟ ᱫᱚᱧ ᱵᱟᱦᱟ ᱫᱚ ᱦᱟᱸᱜ ᱤᱧ ᱵᱚᱸᱜᱟᱭᱮᱫᱟ ᱟᱫᱚ ᱵᱟᱦᱟ ᱚᱱᱟ ᱵᱟᱦᱟ ᱵᱚᱸᱜᱟ ᱨᱮᱜᱮ ᱦᱟᱜ ᱤᱧ ᱫᱚ ᱯᱨᱚᱛᱤ ᱥᱮᱨᱢᱟ ᱜᱮ ᱥᱮ ᱡᱟᱣ ᱥᱮᱨᱢᱟᱜᱮ ᱚᱱᱟ ᱯᱩᱡᱟᱹ ᱞᱟᱹᱜᱤᱫ ᱛᱮ ᱡᱟᱦᱮᱨ ᱛᱷᱟᱱ ᱯᱩᱡᱟᱹ ᱞᱟᱹᱜᱤᱫ ᱛᱮ ᱤᱧ ᱫᱚ ᱢᱤᱫᱴᱮᱱ ᱜᱤᱫᱽᱨᱟᱹ ᱥᱮ ᱥᱟᱹᱜᱩᱱ ᱴᱷᱤᱞᱤ ᱫᱟᱜ ᱟᱛᱮᱫ ᱚᱱᱟ ᱥᱟᱶᱛᱮ ᱤᱧ ᱫᱚ ᱦᱟᱴᱟᱜ ᱦᱮᱨᱢᱮᱫ ᱟᱛᱮᱫ ᱤᱧ ᱫᱚ ᱚᱱᱟ ᱡᱟᱦᱮᱨ ᱛᱷᱟᱱ ᱨᱮ ᱵᱚᱸᱜᱟᱜ ᱤᱧ ᱪᱟᱞᱟᱜᱼᱟ ᱟᱨ ᱛᱤᱱᱟᱹᱜ ᱵᱟᱨ ᱱᱚᱝᱠᱟ ᱡᱟᱦᱮᱨ ᱛᱷᱟᱱᱤᱧ ᱪᱟᱞᱟᱜᱼᱟ ᱤᱧ ᱫᱚ ᱱᱟᱣᱟ ᱱᱟᱣᱟ ᱡᱤᱱᱤᱥ ᱤᱧ ᱤᱫᱤᱭᱟ ᱚᱱᱟ ᱠᱚᱡ ᱦᱟᱴᱟᱜ ᱠᱚᱡ ᱥᱟᱹᱜᱩᱱ ᱴᱷᱤᱞᱤ ᱠᱚᱡ ᱱᱚᱝᱠᱟᱱᱟᱜ ᱡᱤᱱᱤᱥ